ᱤᱧ ᱡᱩᱫᱤ ᱮᱴᱟᱜ ᱫᱤᱥᱚᱢ ᱫᱟᱬᱟ ᱨᱮᱭᱟᱜ ᱥᱩᱡᱳᱜᱽ ᱤᱧ ᱧᱟᱢᱟ ᱛᱟᱦᱞᱮ ᱱᱚᱝᱠᱟ ᱥᱚᱨᱠᱟᱨ ᱨᱮᱱᱟᱜ ᱥᱚᱝᱥᱛᱷᱟ ᱦᱤᱥᱟᱹᱵᱽ ᱛᱮ ᱡᱟᱦᱟᱸ ᱵᱤᱱᱟᱹ ᱜᱚᱱᱚᱝ ᱛᱮ ᱫᱟᱬᱟ ᱨᱮᱭᱟᱜ ᱫᱟᱣ ᱛᱟᱦᱮᱱᱟ ᱛᱟᱦᱞᱮ ᱤᱧ ᱫᱟᱬᱟ ᱛᱮᱫᱚ ᱤᱧᱟᱹᱜ ᱚᱥᱩᱵᱤᱫᱷᱟ ᱵᱟᱹᱱᱩᱜᱼᱟ ᱮᱵᱚᱝ ᱡᱟᱦᱟᱸ ᱨᱮᱜᱤᱧ ᱪᱟᱞᱟᱜ ᱫᱟᱲᱮᱭᱟᱜᱼᱟ ᱚᱱᱟᱛᱮ ᱤᱧ ᱫᱚ ᱫᱟᱬᱟᱜᱮ ᱵᱩᱡᱷᱟᱹᱣᱤᱧᱟ ᱟᱨ ᱫᱟᱬᱟ ᱞᱮᱠᱷᱟᱱ ᱢᱚᱱᱮ ᱡᱤᱣᱤ ᱠᱚᱦᱚᱸ ᱵᱷᱟᱹᱜᱤ ᱵᱩᱡᱷᱟᱹᱜᱼᱟ ᱡᱮᱢᱚᱱ ᱠᱟᱹᱢᱤ ᱞᱟᱸᱜᱟ ᱦᱤᱭᱛᱳ ᱚᱲᱟᱜ ᱨᱮ ᱢᱮᱱᱟᱜ ᱢᱮᱭᱟ ᱡᱟᱦᱟᱸ ᱥᱮᱫ ᱪᱟᱞᱟᱣ ᱨᱮᱱᱟᱜ ᱴᱟᱭᱤᱢ ᱵᱟᱝ ᱧᱟᱢᱚᱜ ᱠᱟᱱᱟ ᱱᱚᱜᱼᱚ ᱱᱚᱝᱠᱟᱱ ᱡᱩᱫᱤ ᱫᱟᱬᱟ ᱨᱮᱭᱟᱜ ᱥᱟᱦᱟᱡᱽᱡᱚ ᱧᱟᱢᱚᱜᱼᱟ ᱵᱤᱱᱟᱹ ᱜᱚᱱᱚᱝ ᱛᱮ ᱛᱟᱦᱞᱮ ᱵᱟᱦᱨᱮ ᱫᱤᱥᱚᱢ ᱨᱮ ᱪᱟᱞᱟᱜ ᱨᱮᱭᱟᱜ ᱨᱟᱹᱥᱠᱟᱹ ᱫᱚ ᱥᱟᱱᱟᱢ ᱦᱚᱲᱟᱜ ᱛᱟᱦᱮᱱᱟ ᱵᱤᱱᱟᱹ ᱜᱚᱱᱚᱝ ᱛᱮ ᱟᱨ

ᱢᱟᱱᱮ ᱠᱷᱩᱵᱽ ᱜᱮ ᱢᱮᱱᱟᱜ ᱛᱤᱧᱟ